ᱵᱤᱨᱵᱷᱩᱢ ᱦᱚᱱᱚᱛ ᱨᱮ ᱱᱤᱛᱚᱜ ᱛᱤᱨᱞᱟᱹ ᱦᱚᱯᱚᱱ ᱠᱚ ᱟᱭᱢᱟ ᱱᱚᱝᱠᱟ ᱥᱤᱠᱱᱟᱹᱛ ᱦᱟᱛᱟᱣ ᱠᱟᱛᱮᱫ ᱟᱭᱢᱟ ᱞᱟᱦᱟ ᱥᱮᱱ ᱠᱟᱛᱮᱫ ᱦᱚᱸ ᱠᱚᱨᱢᱚ ᱥᱚᱝᱥᱛᱷᱟᱱ ᱵᱟᱝᱠᱚ ᱧᱟᱢᱮᱫ ᱠᱟᱱᱟ ᱟᱨ ᱚᱱᱟ ᱤᱭᱟᱹᱛᱮ ᱟᱹᱰᱤ ᱢᱩᱥᱠᱤᱞ ᱨᱮᱠᱚ ᱯᱟᱲᱟᱜ ᱠᱟᱱ ᱜᱮᱭᱟ